ᱦᱮᱸ ᱤᱧᱫᱚ ᱩᱛᱩ ᱛᱮᱭᱟᱜ ᱤᱥᱤᱱ ᱵᱟᱥᱟᱝ ᱫᱟᱠᱟ ᱩᱛᱩ ᱫᱚᱧ ᱵᱟᱰᱟᱭ ᱜᱮᱭᱟ ᱵᱟᱲᱟᱭ ᱫᱚ ᱟᱹᱰᱤ ᱠᱟᱹᱴᱤᱡ ᱠᱷᱚᱱ ᱫᱚ ᱵᱟᱹᱧ ᱥᱮᱬᱟᱣ ᱠᱟᱫᱟ ᱱᱚᱣᱟ ᱫᱚ ᱞᱟᱹᱴᱩ ᱧᱚᱜ ᱠᱟᱛᱮᱫ ᱜᱮ ᱫᱟᱠᱟ ᱩᱛᱩ ᱵᱮᱱᱟᱣ ᱫᱚᱧ ᱪᱮᱫ ᱠᱟᱫᱟ ᱠᱟᱹᱴᱤᱡ ᱨᱮᱫᱚ ᱜᱚᱜᱚᱧ ᱧᱮᱞᱮ ᱠᱟᱱ ᱛᱟᱦᱮᱱᱟ ᱪᱮᱫ ᱞᱮᱠᱟᱭ ᱤᱥᱤᱱ ᱵᱟᱥᱟᱝᱮᱫ ᱛᱟᱦᱮᱱᱟ ᱛᱚᱵᱮ ᱤᱧᱫᱚ ᱩᱱᱤ ᱟᱹᱰᱤ ᱫᱷᱮᱭᱟᱱ ᱛᱤᱧ ᱧᱮᱞᱮ ᱠᱟᱱ ᱛᱟᱦᱮᱸᱫᱼᱟ ᱟᱫᱚ ᱩᱱᱤ ᱧᱮᱞ ᱧᱮᱞ ᱛᱮᱜᱮ ᱤᱧ ᱦᱚᱸᱧ ᱪᱮᱫ ᱠᱮᱫᱟ ᱠᱟᱹᱴᱤᱡ ᱤᱧ ᱛᱟᱦᱮᱸ ᱠᱟᱱ ᱡᱚᱠᱷᱚᱱ ᱜᱚᱜᱚ ᱟᱹᱞᱩ ᱠᱚᱧ ᱜᱮᱫ ᱜᱚᱲᱚ ᱟᱭ ᱠᱟᱱ ᱛᱟᱦᱮᱱᱟ ᱟᱨ ᱟᱲᱟᱜ ᱠᱚᱧ ᱜᱮᱫ ᱜᱚᱲᱚ ᱟᱭᱟ ᱛᱟᱨᱯᱚᱨᱮ ᱚᱱᱠᱟ ᱚᱱᱠᱟᱛᱮ ᱤᱧ ᱦᱚᱸᱧ ᱥᱮᱬᱟᱭᱮᱱᱟ ᱥᱮᱬᱟᱭᱮᱱ ᱠᱷᱟᱱ ᱫᱚ ᱜᱚᱜᱚ ᱵᱟᱭ ᱛᱟᱦᱮᱱ ᱠᱷᱟᱱ ᱤᱧᱜᱤᱧ ᱤᱥᱤᱱ ᱵᱟᱥᱟᱝᱟ ᱟᱫᱚ ᱥᱤᱵᱤᱞ ᱜᱤᱧ ᱤᱥᱤᱱᱟ ᱞᱟᱦᱟ ᱞᱟᱦᱟ ᱫᱚ ᱵᱩᱞᱩᱝ ᱠᱚᱧ ᱥᱟᱵᱟᱜ ᱮᱫ ᱛᱟᱦᱮᱱᱟ ᱠᱷᱟᱨᱟᱭᱮᱫ ᱛᱟᱦᱮᱸᱫ ᱟᱫᱚ ᱛᱟᱭᱚᱢ ᱛᱮ ᱤᱥᱤᱱ ᱤᱥᱤᱱ ᱛᱮ ᱟᱫᱚ ᱛᱟᱭᱚᱢ ᱛᱮᱫᱚᱧ ᱥᱮᱬᱟ ᱤᱫᱤᱭᱮᱱᱟ ᱪᱮᱫ ᱤᱫᱤ ᱠᱤᱫᱟᱹᱧ ᱟᱫᱚ ᱛᱟᱭᱚᱢ ᱛᱮᱫᱚ ᱟᱹᱰᱤ ᱢᱚᱡᱽ ᱜᱤᱧ ᱥᱤᱵᱤᱞᱟ ᱥᱤᱵᱤᱞ ᱜᱤᱧ ᱩᱛᱩ ᱫᱟᱠᱟᱭᱟ ᱟᱨ ᱛᱤᱨᱮ ᱤᱧᱟᱹᱜ ᱵᱟᱯᱞᱟ ᱦᱩᱭᱱᱟ ᱛᱚᱵᱮ ᱱᱚᱰᱮ ᱦᱚᱸ ᱤᱧᱜᱤᱧ ᱤᱥᱤᱱ ᱵᱟᱥᱟᱝᱟ ᱟᱨ ᱢᱚᱡᱽ ᱜᱮ ᱟᱹᱞᱩ ᱠᱚᱦᱚᱸᱧ ᱵᱷᱚᱡᱟᱭᱟᱹᱧ ᱟᱨ ᱟᱲᱟᱜ ᱥᱟᱠᱟᱢ ᱠᱚᱦᱚᱸ ᱢᱚᱡᱽ ᱜᱤᱧ ᱛᱤᱠᱤᱭᱟ ᱟᱨ ᱱᱚᱝᱠᱟ ᱛᱮ ᱟᱹᱰᱤ ᱢᱚᱡᱽ ᱜᱮ ᱟᱞᱮ ᱜᱷᱟᱨᱚᱸᱡᱽ ᱨᱮᱱᱤᱧ ᱡᱚᱢᱼᱧᱩ ᱦᱚᱪᱚ ᱠᱚᱣᱟ ᱟᱨ ᱡᱚᱛᱚᱜᱮ ᱤᱧᱟᱹᱜ ᱤᱥᱤᱱ ᱵᱟᱥᱟᱝ ᱟᱹᱰᱤ ᱜᱮᱠᱚ ᱠᱩᱥᱤᱭᱟᱜᱼᱟ